ᱤᱧᱟᱹᱜ ᱵᱟᱜᱟᱱ ᱨᱮᱫᱚ ᱡᱚ ᱵᱟᱦᱟ ᱛᱮᱫᱚ ᱡᱟᱜᱮᱞᱮ ᱟᱠᱷᱨᱤᱧᱼᱟ ᱡᱚᱢ ᱟᱞᱮ ᱚᱱᱟ ᱠᱷᱚᱱᱟᱜ ᱜᱤᱧ ᱤᱛᱟᱹᱭᱟ ᱟᱨᱚ ᱠᱟᱞᱚᱢ ᱤᱧ ᱨᱚᱦᱚᱭᱟ ᱨᱚᱦᱚᱭ ᱠᱟᱛᱮᱜ ᱫᱚ ᱴᱟᱠᱟ ᱯᱚᱭᱥᱟ ᱠᱚ ᱦᱩᱭᱩᱜᱼᱟ ᱢᱟᱹᱭ ᱵᱟᱹᱵᱩ ᱛᱟᱠᱚ ᱚᱱᱟ ᱛᱮᱜᱤᱧ ᱚᱞᱚᱜ ᱯᱟᱲᱦᱟᱜ ᱠᱩᱧ ᱥᱮᱬᱟ ᱦᱚᱪᱚ ᱠᱚᱣᱟ ᱴᱤᱭᱩᱥᱤᱱᱤ ᱠᱚ ᱚᱱᱟ ᱛᱮᱜᱤᱧ ᱯᱟᱲᱦᱟᱣ ᱠᱚᱣᱟ ᱵᱮᱱᱟᱣ ᱟᱹᱧ ᱵᱷᱟᱜᱮ ᱴᱷᱤᱠ ᱚᱱᱟ ᱞᱟᱹᱜᱤᱫ ᱛᱮᱜᱮ ᱚᱱᱟ ᱠᱩᱧ ᱪᱟᱥ ᱟᱠᱟᱫᱟ